ᱞᱩᱛᱩᱨ ᱨᱮᱭᱟᱜ ᱫᱚᱠᱟᱱᱤᱧ ᱪᱟᱞᱟᱣ ᱞᱮᱱᱟ ᱢᱤᱫ ᱫᱤᱱ ᱚᱱᱟ ᱞᱩᱛᱨ ᱨᱮᱭᱟᱜ ᱫᱚᱠᱟᱱ ᱨᱮ ᱟᱹᱰᱤ ᱢᱚᱸᱡᱽ ᱜᱮ ᱢᱤᱫᱴᱮᱱ ᱞᱩᱛᱩᱨ ᱨᱮᱭᱟᱜ ᱠᱚ ᱩᱫᱩᱜ ᱟᱹᱫᱤᱧᱟ ᱟᱫᱚ ᱚᱱᱟ ᱞᱩᱛᱩᱨ ᱨᱮᱭᱟᱜ ᱧᱮᱞ ᱛᱮ ᱟᱹᱰᱤ ᱟᱸᱴ ᱤᱧ ᱠᱩᱥᱤᱭᱟᱫᱟ ᱫᱤᱭᱮ ᱟᱹᱜᱩ ᱠᱤᱫᱟᱹᱧ ᱚᱲᱟᱜ ᱚᱲᱟᱜ ᱨᱮ ᱟᱹᱜᱩ ᱠᱟᱛᱮ ᱵᱟᱨ ᱯᱮ ᱫᱤᱱ ᱯᱚᱨ ᱡᱚᱠᱷᱚᱱ ᱚᱱᱟᱧ ᱦᱚᱨᱚᱜ ᱮᱫᱟ ᱛᱚᱠᱷᱚᱱᱤᱧ ᱧᱮᱞ ᱮᱫᱟ ᱨᱟᱹᱯᱩᱫ ᱜᱮᱭᱟ ᱨᱟᱯᱩᱜ ᱠᱟᱛᱮ ᱵᱟᱨ ᱯᱮ ᱫᱤᱱ ᱯᱚᱨ ᱤᱧ ᱪᱟᱞᱟᱣ ᱮᱱᱟ ᱟᱵᱟᱨ ᱚᱱᱟ ᱫᱚᱠᱟᱱ ᱟᱨ ᱚᱱᱟ ᱞᱩᱛᱩᱨ ᱨᱮᱭᱟᱜ ᱯᱷᱮᱨᱚᱛ ᱚᱴᱚ ᱠᱤᱱᱛᱩ ᱵᱟᱭ ᱵᱟᱭ ᱯᱷᱮᱨᱚᱛ ᱞᱮᱫᱟ ᱚᱱᱟ ᱠᱷᱟᱹᱛᱤᱨ ᱟᱹᱰᱤ ᱫᱩᱠᱠᱷᱚ ᱜᱮᱧ ᱟᱹᱭᱠᱟᱹᱣ ᱮᱫᱟ